ᱱᱚᱶᱟ ᱞᱟᱠᱪᱟᱨ ᱫᱚ ᱱᱚᱶᱟ ᱞᱟᱠᱪᱟᱨ ᱨᱮᱭᱟᱜ ᱵᱟᱯᱞᱟ ᱫᱚ ᱟᱹᱰᱤ ᱜᱚᱴᱟᱝ ᱜᱮ ᱯᱟᱥᱱᱟᱣ ᱢᱮᱱᱟᱜᱼᱟ ᱡᱟᱦᱟᱸᱭ ᱡᱟᱦᱟᱸ ᱠᱚ ᱡᱟᱦᱟᱸᱭ ᱡᱟᱦᱟᱸ ᱴᱚᱴᱷᱟ ᱠᱚᱨᱮ ᱥᱟᱱᱛᱟᱞᱤ ᱯᱟᱹᱨᱥᱤ ᱢᱮᱱᱟᱜ ᱠᱚᱣᱟ ᱚᱱᱟ ᱠᱚᱨᱮ ᱜᱚᱴᱟᱜᱮ ᱯᱟᱥᱱᱟᱣ ᱢᱮᱱᱟᱜᱼᱟ ᱦᱚᱲ ᱫᱚ ᱱᱚᱣᱟ ᱠᱚ ᱟᱹᱨᱪᱟᱹᱠᱤ ᱠᱚ ᱥᱮᱸᱫᱽᱨᱟᱭᱟ ᱡᱟᱦᱟᱸ ᱠᱚᱨᱮ ᱠᱚ ᱜᱚᱜᱚ ᱵᱟᱵᱟ ᱠᱩᱥᱤ ᱠᱷᱩᱥᱤ ᱠᱟᱛᱮᱫ ᱠᱚ ᱵᱟᱯᱞᱟᱜᱼᱟ ᱠᱚᱲᱟ ᱡᱚᱠᱷᱚᱱ ᱠᱩᱲᱤ ᱚᱲᱟᱜ ᱧᱮᱞ ᱠᱚ ᱪᱟᱞᱟᱜᱼᱟ ᱩᱱᱠᱩ ᱠᱚ ᱠᱩᱥᱤᱜᱼᱟ ᱩᱱᱠᱩ ᱠᱩᱥᱤ ᱠᱟᱛᱮᱫ ᱵᱟᱯᱞᱟ ᱫᱤᱱ ᱠᱚ ᱜᱳᱴᱟᱭᱟ ᱫᱤᱱ ᱜᱳᱴᱟ ᱠᱟᱛᱮᱫ ᱡᱚᱛᱚ ᱵᱟᱯᱞᱟ ᱠᱚ ᱜᱚᱜᱚ ᱵᱟᱵᱟ ᱠᱩᱥᱤ ᱛᱮᱜᱮ ᱠᱚ ᱠᱩᱥᱤ ᱠᱚ ᱠᱚᱨᱟᱣᱟ ᱟᱨ ᱱᱮᱛᱟᱨᱟᱜ ᱡᱩᱜᱽ ᱨᱮᱢᱟ ᱟᱠᱚ ᱟᱠᱚ ᱛᱮᱜᱮ ᱵᱟᱹᱦᱩ ᱠᱚ ᱟᱹᱜᱩᱭᱮᱫ ᱠᱚᱣᱟ ᱚᱱᱟᱦᱚᱸ ᱜᱚᱜᱚ ᱵᱟᱵᱟ ᱠᱚᱠᱚ ᱠᱩᱥᱤᱜ ᱠᱟᱱ ᱜᱮᱭᱟ ᱚᱠᱚᱭ ᱠᱚᱫᱚ ᱵᱟᱠᱚ ᱠᱩᱥᱤᱜ ᱠᱟᱱ ᱨᱮᱦᱚᱸ ᱛᱚᱵᱩ ᱨᱮᱦᱚᱸ ᱚᱱᱟ ᱠᱚ ᱟᱨ ᱡᱟᱹᱱᱤᱪ ᱡᱚᱛᱚᱦᱚᱲ ᱠᱚ ᱵᱟᱠᱚ ᱯᱟᱸᱡᱟᱭ ᱨᱮᱦᱚᱸ ᱚᱠᱚᱭ ᱠᱚᱫᱚ ᱚᱱᱟ ᱠᱚᱦᱚᱸ ᱠᱚ ᱯᱟᱸᱡᱟᱭᱟ ᱱᱚᱶᱟ ᱠᱚ ᱵᱟᱯᱞᱟᱜᱮ ᱟᱹᱰᱤ ᱵᱷᱟᱹᱜᱤ ᱴᱷᱤᱠᱛᱮ ᱦᱩᱭᱩᱜᱼᱟ